ᱤᱼᱵᱩᱠ ᱫᱚ ᱤᱞᱮᱠᱴᱨᱚᱱᱤᱠ ᱵᱩᱠ ᱪᱮ ᱰᱤᱡᱤᱴᱮᱞ ᱯᱚᱛᱚᱵ ᱵᱚᱱ ᱢᱮᱱ ᱫᱟᱮᱭᱟᱜᱼᱟ ᱱᱚᱣᱟ ᱫᱚ ᱡᱟᱦᱟᱱ ᱯᱨᱤᱱᱴ ᱵᱩᱠ ᱠᱟᱜᱚᱡᱽᱼᱛᱮ ᱵᱩᱠ ᱵᱮᱱᱟᱜ ᱠᱟᱱᱟ ᱯᱚᱛᱚᱵ ᱵᱮᱱᱟᱜ ᱠᱟᱱᱟ ᱚᱱᱟ ᱠᱷᱚᱱᱟᱜ ᱫᱚ ᱟᱹᱰᱤ ᱟᱞᱜᱟ ᱜᱮᱭᱟ ᱟᱨ ᱱᱚᱣᱟ ᱞᱟᱹᱜᱤᱫ ᱛᱮᱫᱚ ᱵᱩᱠ ᱪᱮ ᱠᱟᱜᱚᱡᱽ ᱵᱟᱝ ᱵᱮᱱᱟᱣ ᱦᱩᱭᱩᱜᱼᱟ ᱱᱚᱣᱟ ᱫᱚ ᱤᱞᱮᱠᱴᱨᱚᱱᱤᱠᱥ ᱢᱮᱱ ᱞᱮᱠᱷᱟᱱ ᱫᱚ ᱠᱚᱢᱯᱤᱭᱩᱴᱟᱨ ᱞᱮᱯᱴᱚᱯ ᱟᱨ ᱢᱚᱵᱟᱭᱤᱞ ᱠᱚᱨᱮ ᱡᱟᱦᱟᱸ ᱠᱟᱹᱦᱱᱤ ᱪᱮ ᱚᱱᱚᱲᱦᱮᱸ ᱟᱨ ᱥᱟᱛᱟᱢ ᱠᱚ ᱛᱟᱦᱮᱱᱟ ᱚᱱᱟ ᱢᱮᱱᱟᱜᱼᱟ ᱮᱱᱠᱷᱟᱱ ᱱᱚᱶᱟ ᱨᱮᱫᱚ ᱢᱤᱫᱴᱟᱝ ᱠᱚᱢᱯᱤᱭᱩᱴᱟᱨ ᱪᱮ ᱞᱮᱯᱴᱚᱯ ᱵᱟᱝᱠᱷᱟᱱ ᱢᱚᱵᱟᱭᱤᱞ ᱨᱮ ᱟᱹᱰᱤ ᱟᱞᱜᱟ ᱛᱮᱜᱮ ᱟᱹᱰᱤ ᱞᱮᱠᱟᱱ ᱟᱹᱰᱤᱜᱟᱱ ᱯᱚᱛᱚᱵ ᱨᱮᱱᱟᱜ ᱤᱼᱥᱚᱝᱥᱠᱟᱨ ᱛᱟᱦᱮᱱᱟ ᱮᱱᱠᱷᱟᱱ ᱱᱚᱣᱟ ᱞᱟᱹᱜᱤᱫᱼᱛᱮ ᱦᱟᱢᱟᱞ ᱵᱟᱝ ᱛᱩᱞ ᱦᱩᱭᱩᱜᱼᱟ ᱟᱨ ᱱᱚᱣᱟ ᱫᱚ ᱵᱟᱹᱲᱤᱡ ᱦᱚᱸ ᱵᱟᱭ ᱵᱟᱹᱲᱤᱡᱚᱜᱼᱟ ᱡᱮᱢᱚᱱ ᱠᱟᱜᱚᱡᱽ ᱨᱮᱱᱟᱜ ᱯᱚᱛᱚᱵ ᱫᱚ ᱧᱤᱫᱤᱨ ᱦᱚᱸᱠᱚ ᱡᱚᱢ ᱫᱟᱲᱮᱭᱟᱜᱼᱟ ᱤᱠᱷᱟᱹᱱ ᱤᱼᱵᱩᱠ ᱫᱚ ᱵᱟᱝᱼᱠᱚ ᱡᱚᱢᱟ ᱟᱨ ᱱᱚᱣᱟᱫᱚ ᱢᱤᱫ ᱫᱷᱟᱣ ᱯᱨᱤᱱᱴ ᱞᱮᱱᱠᱷᱟᱱ ᱡᱟᱭᱡᱩᱜᱽ ᱞᱟᱹᱜᱤᱫ ᱦᱚᱭ ᱨᱮ ᱛᱟᱦᱮᱱᱟ ᱟᱨ ᱱᱚᱣᱟ ᱫᱚ ᱡᱟᱦᱟᱸ ᱛᱤᱱᱨᱮᱢ ᱥᱟᱨᱪᱟ ᱩᱱ ᱨᱮᱜᱮ ᱧᱟᱢᱚᱜᱼᱟ ᱢᱮᱱ ᱜᱟᱱᱚᱜᱼᱟ ᱱᱚᱣᱟ ᱫᱚ ᱜᱚᱴᱟᱜᱮᱢ ᱤᱫᱤ ᱫᱟᱲᱮᱭᱟᱜᱼᱟ ᱚᱱᱟᱛᱮ ᱤᱼᱵᱩᱠ ᱫᱚ ᱟᱹᱰᱤ ᱱᱟᱯᱟᱭᱟ